ᱦᱮᱞᱳ ᱦᱩᱸ ᱡᱚᱦᱟᱨ ᱜᱮ ᱱᱚᱣᱟ ᱵᱟᱵᱩ ᱤᱞᱮᱠᱴᱨᱚᱱᱤᱠ ᱠᱟᱱᱟ ᱚ ᱤᱧ ᱫᱚ ᱱᱚᱜᱼᱚᱭ ᱥᱟᱫᱤᱰᱟᱸᱜᱟ ᱠᱷᱚᱱᱟᱜ ᱤᱧ ᱞᱟᱹᱭᱮᱫᱟ ᱤᱧᱟᱹᱜ ᱢᱤᱫᱴᱮᱱ ᱥᱢᱨᱟᱴ ᱯᱷᱳᱱ ᱫᱚᱨᱠᱟᱨᱟ ᱦᱩᱸ ᱦᱩᱸ ᱮᱥᱢᱟᱴ ᱯᱷᱳᱱ ᱦᱩᱸ ᱤᱧ ᱫᱚ ᱨᱤᱥᱮᱱᱴ ᱚᱠᱟ ᱠᱚ ᱢᱟᱱᱮ ᱚᱠᱟ ᱠᱚ ᱱᱟᱣᱟᱼᱱᱟᱣᱟ ᱮᱥᱢᱟᱴ ᱨᱯᱷᱳᱱ ᱯᱷᱳᱱ ᱩᱰᱩᱠ ᱠᱟᱱᱟ ᱚᱱᱟ ᱠᱚ ᱢᱚᱫᱽᱫᱷᱮ ᱨᱮ ᱴᱳᱭᱮᱱᱴᱤ ᱠᱮ ᱢᱟᱱᱮ ᱠᱩᱲᱤ ᱦᱟᱡᱟᱨ ᱢᱚᱫᱽᱫᱷᱮ ᱨᱮ ᱮᱸᱜ ᱪᱮᱫᱼᱪᱮᱫ

ᱦᱩᱸ ᱦᱩᱸ ᱟᱪᱪᱷᱟ ᱦᱩᱸ ᱦᱩᱸ ᱦᱩᱸ ᱯᱷᱟᱥᱴ ᱪᱟᱨᱡᱤᱝ ᱛᱟᱣ ᱟᱨᱠᱤ ᱛᱤᱟᱹᱜ ᱚ ᱦᱩᱸ ᱦᱩᱸ ᱦᱩᱸ ᱟᱨ ᱚᱱᱟ ᱢᱳᱴᱳᱨᱮ ᱞᱟ ᱨᱤᱭᱮᱞᱢᱤ ᱚᱱᱟ ᱪᱷᱟᱲᱟ ᱮᱴᱟᱜ ᱯᱷᱳᱱ ᱵᱷᱤᱵᱳ ᱚᱯᱳ ᱥᱮ ᱮᱸᱜ ᱥᱮ ᱚᱣᱟᱱ ᱯᱞᱟᱥ ᱠᱚᱨᱮᱱᱟᱜ ᱵᱟᱱᱩᱜᱼᱟ ᱴᱳᱭᱮᱱᱴᱤ ᱦᱩᱸ ᱦᱩᱸ ᱥᱤᱴ ᱵᱟᱹᱱᱩᱜᱼᱟ ᱦᱩᱸ ᱦᱩᱸ ᱦᱩᱸ ᱦᱩᱸ

ᱦᱩᱸ ᱦᱩᱸ ᱦᱩᱸ ᱦᱩᱸ ᱴᱷᱤᱠᱜᱮᱭᱟ ᱟᱨ ᱥᱟᱢᱥᱩᱝ ᱨᱮᱱᱟᱜ ᱚᱠᱟᱴᱟᱜ ᱴᱷᱤᱠᱟ ᱥᱮᱢᱥᱩᱝ ᱴᱷᱤᱠᱜᱮᱭᱟ ᱴᱷᱤᱠᱜᱮᱭᱟ ᱛᱟᱞᱦᱮ ᱮᱸ ᱴᱷᱤᱠ ᱜᱮᱭᱟ ᱛᱟᱞᱦᱮ ᱜᱟᱯᱟᱧ ᱪᱟᱞᱟᱜᱼᱟ ᱦᱟᱸᱜ ᱟᱨ ᱜᱟᱯᱟ ᱜᱟᱞᱢᱟᱨᱟᱣ ᱦᱩᱭᱩᱜᱼᱟ ᱦᱟᱸᱜ ᱫᱚᱠᱟᱱᱤᱧ ᱪᱞᱟᱜ ᱠᱟᱱᱟ ᱚᱸᱰᱮ ᱧᱮᱞ ᱦᱩᱭᱩᱜᱼᱟ ᱮᱸᱜ ᱴᱷᱤᱠᱜᱮᱭᱟ ᱛᱟᱞᱦᱮ ᱦᱩᱸ ᱦᱩᱸᱜ ᱴᱷᱤᱠᱜᱮᱭᱟ ᱛᱟᱞᱦᱮ ᱴᱷᱤᱠᱜᱮᱭᱟ ᱛᱟᱞᱦᱮ ᱤᱱᱟᱹ ᱜᱮ ᱜᱟᱯᱟ ᱞᱟᱝ ᱜᱟᱞᱢᱟᱨᱟᱜᱼᱟ ᱱᱟᱦᱟᱜ